ᱦᱮᱸ ᱤᱧ ᱥᱟᱱᱛᱟᱲ ᱥᱚᱢᱟᱡᱽ ᱛᱟᱞᱟ ᱨᱮ ᱥᱮᱨᱮᱧ ᱡᱚᱥ ᱥᱮ ᱴᱟᱴᱚᱣᱟᱥᱤᱧ ᱮᱢ ᱦᱚᱴᱚᱜ ᱠᱟᱱᱟ ᱥᱮᱨᱮᱧ ᱛᱟᱞᱟᱛᱮ ᱤᱧ ᱤᱧᱨᱮᱱ ᱠᱟᱹᱴᱤᱡᱼᱠᱟᱹᱴᱤᱡ ᱵᱚᱭᱦᱟ ᱥᱮ ᱱᱮᱠᱥᱴ ᱡᱮᱱᱟᱨᱮᱥᱚᱱ ᱞᱟᱹᱜᱤᱫ ᱱᱟᱯᱟᱭᱼᱱᱟᱯᱟᱭ ᱠᱟᱹᱢᱤ ᱥᱮ ᱚᱞᱚᱜ ᱯᱟᱲᱦᱟᱣ ᱮᱸᱜ ᱵᱟᱹᱲᱤᱡ ᱠᱟᱹᱢᱤ ᱠᱷᱚᱱ ᱥᱟᱦᱟ ᱨᱮ ᱟᱨᱚ ᱵᱟ ᱵᱟᱵᱟ ᱮᱸᱜ ᱟᱭᱚ ᱵᱟᱵᱟᱣᱟᱜ ᱠᱟᱛᱷᱟ ᱟᱸᱡᱚᱢ ᱮᱢᱟᱱᱼᱮᱢᱟᱱ ᱥᱟᱸᱫᱮᱥ ᱠᱚ ᱮᱢ ᱦᱚᱴᱚ ᱨᱮᱭᱟᱜ ᱴᱟᱴᱚᱣᱟᱥ ᱢᱮᱱᱟᱜ ᱛᱤᱧᱟᱹ ᱡᱟᱛᱮ ᱥᱮᱨᱮᱧ ᱛᱟᱞᱟᱛᱮ ᱤᱧᱟᱹᱜ ᱮᱢ ᱥᱟᱸᱫᱮᱥ ᱩᱱᱠᱩ ᱟᱸᱡᱚᱢ ᱠᱟᱛᱮ ᱮᱸᱜ ᱟᱠᱚᱣᱟᱜ ᱦᱟᱛᱟᱝ ᱠᱚ ᱞᱟᱥᱮᱨ ᱟᱨ ᱵᱷᱟᱹᱜᱤ ᱠᱟᱹᱢᱤ ᱨᱮ ᱡᱚᱯᱚᱲᱟᱣ ᱠᱚ ᱛᱟᱦᱮᱱ ᱮᱸᱜ ᱱᱚᱣᱟ ᱠᱚᱜᱮ ᱟᱨ ᱤᱧᱟᱹᱜ ᱟᱥᱟ ᱦᱚᱸ ᱯᱩᱨᱩᱱᱚᱜ ᱢᱟ ᱵᱟᱲᱮ ᱱᱟᱭᱛᱮ ᱱᱟᱯᱟᱭ ᱛᱮ